ᱦᱮᱞᱳ ᱟᱢ ᱫᱚᱠᱟᱱᱫᱟᱨᱮᱢ ᱞᱟᱹᱭᱫᱟᱛᱚ ᱚ ᱤᱧᱫᱚ ᱤᱧᱫᱚ ᱥᱟᱛᱷᱤᱧ ᱞᱟᱹᱭᱫᱟ ᱢᱮᱱᱫᱤᱧ ᱢᱮᱱᱫᱤᱧ ᱮᱱᱟᱝ ᱥᱮ ᱪᱟᱞᱟᱣ ᱥᱮᱛᱟᱜ ᱵᱮᱲᱟ ᱥᱮ ᱢᱟᱱᱮ ᱟᱢᱟᱜ ᱫᱚᱠᱟᱱ ᱠᱷᱚᱱᱟᱜ ᱠᱟᱹᱴᱤᱡ ᱡᱤᱱᱤᱥ ᱯᱚᱛᱨᱚ ᱠᱚᱞᱮ ᱟᱹᱜᱩᱣᱟᱠᱟᱫᱟ ᱟᱹᱞᱩ ᱫᱟᱹᱞ ᱥᱩᱱᱩᱢ ᱠᱚ ᱥᱚᱣᱟᱵᱤᱱ ᱠᱚ ᱟᱨᱠᱤ ᱥᱟᱥᱟᱝ ᱢᱚᱥᱞᱟ ᱠᱚ ᱦᱮᱸ ᱛᱚ ᱚᱱᱟᱠᱚ ᱥᱮᱪᱮᱫ ᱢᱟᱱᱮ ᱦᱮᱡ ᱠᱟᱛᱮ ᱧᱮᱞᱫᱟᱞᱮ ᱟᱹᱜᱩ ᱠᱟᱛᱮ ᱧᱮᱞᱫᱟᱞᱮ ᱡᱮ ᱢᱟᱱᱮ ᱡᱚᱛᱚᱜᱮ ᱵᱟᱹᱲᱤᱡ ᱢᱮᱱᱟᱜᱼᱟ ᱟᱨᱠᱤ ᱢᱟᱱᱮ ᱫᱟᱹᱞ ᱠᱚᱦᱚᱸ ᱦᱮᱸ ᱵᱟᱹᱲᱤᱡ ᱢᱮᱱᱟᱜᱼᱟ ᱟᱨᱠᱤ ᱢᱟᱱᱮ ᱫᱟᱹᱞ ᱠᱚᱦᱚᱸ ᱛᱤᱡᱩ ᱠᱚᱠᱚ ᱡᱚᱢ ᱟᱠᱟᱫᱟ ᱢᱟᱱᱮ ᱮᱢᱱᱤ ᱟᱨ ᱟᱹᱞᱩ ᱠᱚᱦᱚᱸ ᱢᱟᱱᱮ ᱥᱮᱭᱟᱣᱟᱠᱟᱱᱟ ᱛᱟᱞᱟᱨᱮ ᱵᱟᱹᱲᱤᱡ ᱟᱠᱟᱱᱟ ᱛᱟᱨᱯᱚᱨᱮ ᱥᱟᱥᱟᱝ ᱢᱚᱥᱞᱟ ᱠᱚᱦᱚᱸ ᱵᱟᱝ ᱥᱟᱥᱟᱝᱚᱜ ᱠᱟᱱᱟ ᱪᱮᱫᱞᱮᱠᱟ ᱪᱚᱝ ᱵᱩᱡᱷᱟᱹᱜ ᱠᱟᱱᱟ ᱢᱟᱱᱮ ᱰᱮᱴᱠᱚ ᱢᱚᱱᱮ ᱦᱚᱭ ᱯᱷᱮᱞᱟᱠᱟᱱᱟ ᱟᱨ ᱥᱩᱱᱩᱢ ᱠᱚᱦᱚᱸ ᱠᱟᱹᱴᱤᱡ ᱢᱚᱱᱮᱦᱚᱭ ᱵᱷᱮᱡᱟᱞ ᱜᱮᱭᱟ ᱪᱮᱫᱞᱮᱠᱟ ᱪᱚᱝ ᱥᱚ ᱠᱟᱱᱟ ᱟᱨᱠᱤ ᱢᱟᱱᱮ ᱦᱚᱭ ᱱᱚᱜᱼᱚᱭ ᱱᱚᱜᱼᱚ ᱱᱚᱝᱠᱟ ᱵᱷᱟᱹᱜᱮ ᱵᱟᱹᱱᱩᱜᱼᱟ ᱦᱮᱸ ᱟᱞᱮ ᱟᱢᱫᱚ ᱚᱱᱮ ᱚᱱᱠᱟ ᱮᱢᱟᱠᱚ ᱠᱟᱱᱟᱢ ᱚᱱᱮ ᱚᱱᱠᱟᱱᱟᱜ ᱡᱤᱱᱤᱥ ᱯᱚᱛᱨᱚ ᱠᱚ ᱫᱚᱠᱟᱱ ᱨᱮ ᱚᱱᱠᱟᱱᱟᱜ ᱮᱢ ᱫᱚᱦᱚᱭᱫᱟ ᱦᱮᱸᱛᱚ ᱚᱱᱟ ᱠᱚᱨᱮᱱᱟᱜ ᱫᱚ ᱡᱚᱛᱚᱜᱮ ᱢᱟᱱᱮ ᱰᱮᱴ ᱯᱷᱮᱞ ᱢᱮᱱᱟᱜᱼᱟ ᱟᱨ ᱟᱢᱫᱚ ᱛᱟᱦᱚᱞᱮ ᱱᱚᱝᱠᱟᱜᱮ ᱦᱟᱸᱜ ᱟᱛᱩ ᱠᱚᱨᱮᱱ ᱦᱚᱲᱠᱚ ᱮᱢᱟ ᱠᱚᱢ ᱚᱱᱟᱠᱚ ᱩᱱᱠᱩ ᱫᱚ ᱵᱟᱠᱚ ᱵᱟᱰᱟᱭᱟᱥᱮ ᱟᱫᱚ ᱡᱚᱢ ᱜᱤᱲᱤ ᱠᱟᱜᱼᱟ ᱠᱚ ᱩᱱᱠᱩ ᱫᱚ ᱩᱱᱠᱩ ᱩᱱᱟᱹᱜ ᱫᱚ ᱵᱟᱠᱚ ᱧᱮᱞᱟᱠᱚ ᱥᱮ ᱥᱮ ᱢᱟᱱᱮ ᱚᱱᱟ ᱠᱚᱫᱚ ᱰᱪ ᱯᱷᱮᱞ ᱢᱮᱱᱟᱜᱼᱟ ᱥᱮ ᱪᱮᱫ ᱢᱮᱱᱟᱜᱼᱟ ᱢᱮᱱᱛᱮ ᱦᱮᱸ ᱵᱟᱠᱷᱟᱡ ᱟᱨ ᱡᱩᱫᱤ ᱡᱩᱫᱤ ᱵᱟᱝ ᱡᱩᱫᱤ ᱚᱱᱟ ᱠᱚ ᱡᱩᱫᱤ ᱵᱟᱢ ᱤᱭᱟᱹᱭᱟ ᱴᱷᱤᱠᱼᱴᱷᱟᱠᱟ ᱡᱮ ᱚᱱᱠᱟ ᱜᱮ ᱡᱩᱫᱤ ᱮᱢᱟ ᱠᱚᱣᱟᱢ ᱛᱟᱦᱚᱞᱮ ᱠᱷᱟᱱ ᱫᱚ ᱚᱱᱟ ᱟᱛᱩ ᱦᱚᱲ ᱠᱚ ᱛᱟᱦᱚᱞᱮ ᱞᱟᱹᱭᱟᱠᱚ ᱦᱩᱭᱩᱜᱼᱟ ᱛᱟᱦᱞᱮᱠᱷᱟᱱ ᱜᱮ ᱟᱢᱟᱜ ᱫᱚᱠᱟᱱ ᱵᱚᱱᱫᱚᱜ ᱛᱟᱢᱟ ᱦᱟᱸᱜ ᱦᱮᱸᱛᱚ ᱛᱟᱦᱚᱞᱮ ᱢᱟᱱᱮ ᱱᱚᱣᱟ ᱠᱚ ᱱᱚᱣᱟ ᱠᱚ ᱡᱤᱱᱤᱥ ᱡᱮᱧ ᱟᱹᱜᱩᱣᱟᱠᱟᱫᱟ ᱛᱟᱦᱚᱞᱮ ᱱᱚᱣᱟ ᱠᱚᱫᱚ ᱡᱚᱛᱚ ᱜᱮᱞᱮ ᱜᱤᱰᱤ ᱠᱟᱫᱟ ᱠᱟᱨᱚᱱ ᱡᱚᱢ ᱞᱮᱠᱟᱱᱟᱜ ᱫᱚ ᱢᱟᱱᱮ ᱵᱟᱝ ᱠᱟᱱᱟ ᱟᱨᱠᱤ ᱦᱮᱸᱥᱮ ᱵᱟᱝ ᱦᱮᱸ ᱛᱟᱦᱚᱞᱮ ᱚᱱᱟ ᱠᱚ ᱢᱟᱱᱮ ᱚᱱᱟ ᱠᱚ ᱡᱤᱱᱤᱥ ᱠᱚ ᱛᱟᱦᱚᱞᱮ ᱮᱢᱟᱣᱟᱹᱧ ᱢᱮ ᱟᱫᱚ ᱟᱨ ᱱᱚᱝᱠᱟᱱᱟᱜ ᱦᱮᱸ ᱟᱨ ᱱᱚᱝᱠᱟ ᱫᱚ ᱛᱟᱦᱚᱞᱮ ᱟᱞᱚᱢ ᱮᱢ ᱵᱟᱲᱟᱣᱟᱠᱚᱣᱟ ᱦᱮᱸᱥᱮ ᱦᱮᱸᱛᱚ ᱚᱱᱟᱜᱮ ᱞᱟᱹᱭᱮᱫ ᱛᱟᱦᱮᱸᱱᱤᱧ ᱛᱟᱦᱞᱮ ᱴᱷᱤᱠ ᱟᱪᱷᱮ ᱦᱮᱸ ᱦᱮᱸᱛᱚ